ᱮᱴᱟᱜ ᱮᱸᱜᱮᱞ ᱨᱮ ᱵᱟᱨᱦᱮ ᱡᱤᱭᱚᱱ ᱢᱮᱱᱟᱜᱼᱟ ᱡᱟᱦᱟᱸ ᱞᱮᱠᱟ ᱪᱮ ᱟᱵᱚᱨᱮᱱ ᱦᱚᱲ ᱠᱚ ᱪᱚᱱᱫᱨᱚ ᱛᱮᱵᱚᱱ ᱪᱟᱞᱟᱜ ᱠᱟᱱᱟ ᱥᱩᱨᱡᱚ ᱛᱮᱵᱚᱱ ᱥᱮᱴᱮᱨ ᱫᱟᱲᱮᱭᱟᱜ ᱠᱟᱱᱟ ᱪᱚᱱᱫᱨᱚᱡᱟᱱ ᱛᱮᱦᱚᱸ ᱵᱚᱱᱥᱮᱴᱮᱨ ᱫᱟᱲᱮᱭᱟᱜ ᱠᱟᱱᱟ ᱮᱱᱠᱷᱟᱱ ᱟᱵᱚ ᱞᱟᱹᱜᱤᱫ ᱢᱟ ᱚᱱᱟ ᱫᱟᱲᱮ ᱢᱟ ᱵᱟᱹᱱᱩᱜᱼᱟ ᱢᱮᱱᱠᱷᱟᱱ ᱦᱚᱲ ᱥᱮᱱ ᱠᱟᱛᱮᱫ ᱠᱚ ᱥᱚᱢᱵᱷᱚᱵᱽ ᱫᱟᱲᱮᱭᱟᱜᱼᱟ ᱮᱱᱠᱷᱟᱱ ᱪᱮᱫ ᱮᱢ ᱢᱮᱱᱟ ᱚᱱᱮ ᱥᱟᱺᱜᱤᱧ ᱨᱮ ᱡᱩᱞᱩᱜᱼᱟ ᱧᱮᱞᱚᱜᱼᱟ ᱢᱮᱱᱠᱷᱟᱱ ᱚᱸᱰᱮ ᱢᱟ ᱵᱟᱢ ᱪᱤᱠᱟᱹ ᱫᱟᱲᱮᱭᱟᱜᱼᱟ ᱠᱤᱱᱛᱩ ᱟᱵᱚᱣᱟᱜ ᱢᱚᱱᱮ ᱢᱮᱱᱟᱜᱼᱟ ᱚᱸᱰᱮ ᱵᱟᱝᱵᱚᱱ ᱥᱮᱴᱮᱨ ᱫᱟᱲᱮᱭᱟᱜ ᱠᱟᱱᱟ ᱨᱤᱡᱷᱟᱹᱣ ᱦᱚᱢ ᱨᱤᱡᱷᱟᱹᱜᱼᱟ ᱦᱚᱲ ᱧᱮᱞ ᱛᱮ ᱢᱮᱱᱠᱷᱟᱱ ᱟᱵᱚ ᱢᱟ ᱩᱱᱟᱹᱜ ᱫᱟᱲᱮ ᱛᱟᱵᱚᱱ ᱵᱟᱹᱱᱩᱜᱼᱟ ᱟᱥᱟᱭᱮᱜᱼᱟ ᱵᱚᱱ ᱥᱮᱫᱟᱭ ᱟᱵᱚᱨᱮᱱ ᱟᱹᱜᱤᱞ ᱦᱟᱯᱲᱟᱢ ᱠᱚᱠᱚ ᱯᱤᱲᱦᱤ ᱠᱷᱚᱱ ᱟᱵᱚ ᱱᱚᱣᱟ ᱥᱤᱠᱟᱹᱨ ᱫᱤᱥᱚᱢ ᱛᱮᱠᱚ ᱥᱮᱴᱮᱨ ᱫᱟᱲᱮᱭᱟᱠᱟᱜ ᱜᱮᱭᱟ ᱚᱱᱠᱟᱜᱮ ᱟᱵᱚᱦᱚᱸ ᱨᱤᱠᱟᱹᱭᱮᱜᱼᱟ ᱵᱚᱱ ᱯᱟᱪᱷᱮ ᱚᱠᱚᱭ ᱠᱚᱣᱟᱜ ᱛᱷᱩᱢ ᱛᱮ ᱪᱟᱸᱫᱳ ᱵᱚᱸᱜᱟᱣᱟᱜ ᱛᱷᱩᱢ ᱛᱮᱵᱚᱱ ᱥᱮᱴᱮᱨ ᱫᱟᱲᱮᱭᱟᱜᱼᱟ ᱤᱱᱟᱹ ᱜᱮᱞᱤᱧ ᱠᱷᱚᱡᱚᱜ ᱠᱟᱱᱟ ᱟᱹᱞᱤᱧ ᱫᱚ ᱟᱨ ᱚᱱᱠᱟ ᱵᱤᱥᱛᱤ ᱢᱟ ᱦᱟᱸᱜ ᱱᱚᱣᱟ ᱵᱤᱥᱚᱭ ᱛᱮ ᱵᱟᱝᱞᱤᱧ ᱞᱟᱹᱭ ᱫᱟᱲᱮᱭᱟᱜ ᱠᱟᱱᱟ ᱮᱴᱟᱜ ᱮᱸᱜᱮᱞ ᱨᱮᱱᱟᱜ ᱠᱟᱛᱷᱟ ᱢᱟ ᱵᱟᱨᱦᱮ ᱡᱤᱭᱚᱱ

ᱟᱨ ᱦᱚᱸᱞᱤᱧ ᱵᱟᱲᱟᱭ ᱠᱟᱱ ᱜᱮᱭᱟ ᱪᱮᱫᱟᱜ ᱢᱮᱱᱟᱜᱼᱟ ᱚᱱᱟ ᱵᱟᱝᱞᱤᱧ ᱞᱟᱹᱭ ᱞᱟᱹᱯᱟᱹᱭ ᱫᱟᱲᱮᱭᱟᱜ ᱠᱟᱱᱟ ᱥᱮᱴᱮᱨ ᱠᱟᱱᱟᱠᱚ ᱠᱤᱪᱷᱩ ᱵᱟᱲᱟᱭ ᱧᱚᱜ ᱠᱟᱜᱼᱟ ᱱᱤᱛᱚᱜ ᱟᱵᱚ ᱫᱚ ᱦᱟᱸᱜ ᱵᱟᱵᱚᱱ ᱥᱮᱴᱮᱨ ᱫᱟᱲᱮᱭ ᱠᱟᱣᱫᱟ